ᱤᱧ ᱡᱟᱦᱟᱸ ᱠᱮᱢᱨᱟ ᱢᱮᱱᱟᱜ ᱛᱤᱧᱟᱹ ᱚᱱᱟ ᱠᱮᱢᱨᱟ ᱫᱚ ᱡᱚᱠᱷᱚᱱ ᱱᱟᱣᱟᱜᱮ ᱛᱮᱦᱮᱸᱠᱟᱱᱟ ᱛᱳ ᱩᱱ ᱡᱚᱠᱷᱮᱡᱫᱚ ᱪᱮᱛᱟᱹᱨ ᱠᱚᱦᱚᱸ ᱟᱹᱰᱤ ᱢᱚᱡᱽᱜᱮ ᱨᱟᱠᱟᱵᱚᱜ ᱠᱟᱱ ᱛᱮᱦᱮᱱᱟ ᱟᱨ ᱟᱹᱰᱤ ᱦᱟᱭ ᱠᱳᱣᱟᱞᱤᱴᱤ ᱨᱮᱭᱟᱜ ᱛᱮᱦᱮᱸᱠᱟᱱᱟ ᱟᱹᱰᱤ ᱢᱟᱹᱱᱦᱚᱸ ᱟᱹᱰᱤ ᱢᱚᱡᱽᱜᱮ ᱛᱮᱦᱮᱸᱠᱟᱱᱟ ᱵᱮᱥᱜᱮ ᱛᱮᱦᱮᱸᱠᱟᱱᱟ ᱟᱫᱚ ᱱᱚᱣᱟ ᱫᱤᱱᱫᱤᱱᱛᱮ ᱛᱤᱱᱟᱹᱜ ᱢᱟᱨᱮ ᱪᱟᱞᱟᱜ ᱠᱟᱱᱟ ᱩᱱᱟᱹᱜ ᱜᱮᱦᱟᱜ ᱚᱱᱟ ᱨᱮᱭᱟᱜ ᱠᱚᱣᱟᱞᱤᱴᱤ ᱥᱮ ᱚᱱᱟ ᱨᱮᱭᱟᱜ ᱢᱟᱹᱱᱫᱚ ᱠᱚᱢᱟᱣ ᱛᱮᱜᱮ ᱪᱟᱞᱟᱜ ᱠᱟᱱᱟ ᱱᱤᱛᱚᱜᱫᱚ ᱞᱟᱦᱟᱛᱮ ᱪᱮᱫ ᱞᱮᱠᱟ ᱪᱷᱚᱵᱤ ᱨᱟᱠᱟᱵᱚᱜ ᱠᱟᱱ ᱥᱮ ᱪᱮᱫᱞᱮᱠᱟ ᱪᱤᱛᱟᱹᱨ ᱛᱟᱦᱮᱸ ᱠᱟᱱᱟ ᱠᱚᱣᱟᱞᱤᱴᱤ ᱛᱮᱦᱮᱸ ᱠᱟᱱᱟ ᱩᱱᱟᱹᱜ ᱜᱟᱱᱫᱚ ᱱᱤᱛᱚᱜᱫᱚ ᱦᱟᱜ ᱵᱟᱝ ᱦᱤᱡᱩᱜ ᱠᱟᱱᱟ ᱛᱳ ᱱᱚᱜᱼᱚ ᱱᱚᱣᱟᱜᱮ ᱢᱤᱫᱴᱟᱝ ᱵᱟᱹᱲᱤᱡ ᱜᱩᱱᱫᱚ ᱧᱟᱢᱚᱜ ᱠᱟᱱᱟ ᱱᱚᱣᱟ ᱠᱮᱢᱨᱟ ᱨᱮᱭᱟᱜ ᱫᱚ